ᱠᱷᱮᱞᱳᱰ ᱢᱤᱫᱴᱮᱱ ᱥᱚᱨᱤᱨ ᱪᱚᱨᱪᱟ ᱠᱷᱮᱞᱳᱰ ᱫᱚ ᱯᱷᱩᱴᱵᱚᱞ ᱠᱷᱮᱞᱚᱰ ᱵᱚᱱ ᱧᱮᱞ ᱞᱮᱠᱷᱟᱱ ᱫᱚ ᱟᱹᱰᱤᱜᱮ ᱱᱟᱯᱟᱭ ᱜᱮᱭᱟ ᱯᱷᱩᱴᱵᱚᱞ ᱵᱚᱱ ᱠᱷᱮᱞᱳᱰ ᱞᱮᱱᱠᱷᱟᱱ ᱫᱚ ᱟᱵᱚ ᱫᱚ ᱡᱟᱦᱟᱸ ᱫᱚ ᱦᱚᱲᱢᱚ ᱟᱹᱰᱤ ᱵᱷᱟᱹᱜᱤ ᱵᱮᱥ ᱛᱟᱦᱮᱱᱟ ᱡᱟᱦᱟᱸ ᱫᱚ ᱛᱤᱱᱟᱹᱜ ᱫᱟᱹᱲ ᱵᱟᱲᱟ ᱞᱮᱠᱷᱟᱱ ᱥᱮ ᱵᱮᱭᱟᱢ ᱵᱟᱲᱟ ᱞᱮᱠᱷᱟᱱ ᱦᱚᱲᱢᱚ ᱟᱹᱰᱤ ᱨᱟᱣᱟᱞ ᱛᱟᱦᱮᱱᱟ ᱟᱹᱰᱤ ᱱᱟᱯᱟᱭ ᱛᱟᱦᱮᱱᱟ ᱮᱢᱚᱱ ᱠᱚ ᱟᱨᱚ ᱜᱟᱛᱮᱜ ᱢᱮᱱᱟᱜ ᱜᱮᱭᱟ ᱛᱤᱱᱟᱹᱜ ᱜᱟᱛᱮᱜᱼᱟᱢ ᱩᱱᱟᱹᱜ ᱦᱚᱲᱢᱚ ᱱᱚᱨᱢᱟᱞ ᱤᱫᱤᱜᱼᱟ ᱡᱟᱦᱟᱸ ᱫᱚ ᱟᱹᱰᱤ ᱞᱟᱣᱟᱨ ᱛᱟᱦᱮᱱᱟ ᱜᱟᱛᱮᱜ ᱫᱤᱠ ᱫᱤᱭᱮ ᱫᱚ ᱟᱵᱚ ᱜᱟᱛᱮᱜ ᱫᱚ ᱟᱹᱰᱤ ᱵᱷᱟᱹᱜᱤ ᱠᱟᱛᱷᱟ ᱠᱟᱱᱟ ᱡᱟᱦᱟᱱᱟᱜ ᱥᱯᱳᱨᱴ ᱠᱚᱨᱮ ᱦᱚᱸ ᱡᱚᱠᱷᱚᱱ ᱥᱠᱩᱞ ᱯᱷᱤᱥᱠᱩᱞ ᱥᱮᱫ ᱠᱷᱚᱱ ᱡᱟᱦᱟᱸᱱᱟᱜ ᱜᱟᱛᱮᱜ ᱦᱩᱭ ᱞᱮᱱᱠᱷᱟᱱ ᱟᱢ ᱥᱯᱳᱨᱴ ᱨᱮ ᱟᱭᱢᱟ ᱴᱨᱮᱱᱤᱝ ᱛᱟᱦᱮᱸ ᱞᱮᱱ ᱛᱟᱢ ᱠᱷᱟᱱ ᱛᱮᱦᱤᱧ ᱜᱟᱯᱟ ᱠᱷᱚᱱ ᱫᱟᱹᱲ ᱨᱮᱱᱟᱜ ᱛᱟᱹᱞᱤᱠᱟ ᱟᱢ ᱚᱵᱚᱥᱥᱳᱭ ᱮᱢ ᱯᱷᱟᱥᱚᱜᱼᱟ ᱚᱱᱟ ᱢᱤᱫᱴᱮᱱ ᱥᱩᱵᱤᱫᱷᱟ ᱥᱩᱵᱤᱫᱷᱟ ᱫᱚ ᱦᱩᱭᱩᱜ ᱠᱟᱱᱟ ᱟᱢ ᱢᱟᱱᱮ ᱴᱨᱮᱱᱤᱝ ᱢᱮᱱᱟᱜ ᱛᱟᱢᱟ ᱞᱟᱦᱟ ᱠᱷᱚᱱ ᱫᱟᱹᱲ ᱫᱚ ᱯᱨᱮᱠᱴᱤᱥᱚᱜ ᱠᱟᱱᱟᱢ ᱦᱚᱲᱢᱚ ᱯᱷᱤᱴ ᱟᱠᱟᱱ ᱛᱟᱢᱟ ᱵᱚᱞ ᱜᱟᱛᱮᱜ ᱛᱮ ᱦᱟᱱᱟ ᱦᱟᱱᱟ ᱜᱟᱛᱮᱜ ᱛᱮ ᱱᱤᱭᱟᱹ ᱜᱟᱛᱮᱜ ᱛᱮ ᱥᱮᱛᱟᱜ ᱵᱮᱲᱟᱢ ᱵᱮᱭᱟᱢᱚᱜ ᱟᱢ ᱫᱟᱹᱲᱟᱜᱼᱟᱢ ᱠᱤᱱᱛᱩ ᱵᱮᱥ ᱫᱚ ᱦᱩᱭᱩᱜ ᱠᱟᱱᱟ ᱯᱷᱩᱴᱵᱚᱞ ᱜᱟᱛᱮᱜ ᱯᱷᱩᱴᱵᱚᱞ ᱜᱟᱛᱮᱜ ᱫᱚ ᱱᱚᱣᱟ ᱠᱷᱟᱹᱛᱤᱨ ᱡᱟᱦᱟᱸ ᱫᱚ ᱟᱢ ᱜᱟᱛᱮ ᱜᱟᱛᱮ ᱛᱩᱞᱩᱪ ᱦᱚᱸ ᱦᱚᱲᱢᱚ ᱯᱷᱤᱴ ᱛᱟᱦᱮᱱ ᱛᱟᱢᱟ ᱵᱷᱟᱹᱜᱤ ᱛᱟᱦᱮᱱ ᱛᱟᱢᱟ ᱟᱹᱰᱤ ᱱᱚᱨᱢᱟᱞ ᱛᱟᱦᱮᱱ ᱛᱟᱢᱟ ᱟᱹᱰᱤ ᱵᱷᱟᱹᱜᱤ ᱯᱷᱩᱴᱵᱚᱞ ᱜᱟᱛᱮᱜ ᱛᱮᱫᱚ ᱯᱷᱤᱴᱱᱮᱥ ᱛᱟᱦᱮᱱ ᱛᱟᱢᱟ ᱵᱚᱰᱤ ᱦᱚᱲᱢᱚ ᱯᱷᱤᱴᱱᱮᱥ ᱛᱟᱦᱮᱱ ᱛᱟᱢᱟ ᱦᱟᱭᱤᱴ ᱯᱷᱤᱴᱱᱮᱥ ᱛᱟᱦᱮᱱ ᱛᱟᱢᱟ ᱟᱨ ᱛᱤᱱᱟᱹᱜ ᱯᱷᱩᱴᱵᱚᱞ ᱮᱢ ᱜᱟᱛᱮᱜᱼᱟ ᱥᱮ ᱛᱤᱱᱟᱹᱜ ᱦᱚᱲᱢᱚᱢ ᱵᱮᱭᱟᱢ ᱛᱟᱢᱟ ᱩᱱᱟᱹᱜ ᱜᱮ ᱡᱚᱛᱚ ᱠᱷᱚᱱ ᱯᱷᱤᱴᱱᱮᱥ ᱛᱟᱦᱮᱱ ᱛᱟᱢᱟ ᱵᱚᱰᱤ